ᱢᱤᱫᱫᱤᱱ ᱢᱤᱫ ᱫᱤᱱ ᱟᱞᱮ ᱚᱲᱟᱜ ᱨᱮ ᱠᱟᱹᱢᱤ ᱪᱟᱹᱞᱩᱜ ᱠᱟᱱ ᱛᱟᱦᱮᱱᱟ ᱵᱟᱲᱜᱮ ᱥᱮᱫ ᱨᱮ ᱤᱧ ᱵᱟᱵᱟ ᱛᱟᱠᱚ ᱦᱚᱯᱚᱱ ᱵᱟ ᱛᱟᱠᱚ ᱢᱟᱨᱟᱢᱵᱟ ᱛᱟᱠᱚ ᱚᱸᱰᱮ ᱠᱚ ᱞᱟᱭᱮᱫ ᱛᱟᱦᱮᱱᱟ ᱞᱟᱼᱞᱟ ᱛᱮ ᱢᱤᱫᱴᱮᱱ ᱴᱩᱠᱩᱡ ᱠᱚ ᱧᱟᱢ ᱠᱮᱫᱟ ᱴᱩᱠᱩᱡ ᱢᱮᱱᱛᱮ ᱯᱤᱛᱚᱞ ᱨᱮᱱᱟᱜ ᱴᱩᱠᱩᱡ ᱟᱨ ᱚᱱᱟᱨᱮ ᱟᱭᱢᱟ ᱜᱟᱱ ᱠᱚᱭᱮᱱ ᱠᱚ ᱛᱟᱦᱮᱸ ᱞᱮᱱᱟ ᱥᱚᱱᱟ ᱨᱮᱱᱟᱜ ᱢᱟᱞᱟ ᱠᱚ ᱪᱩᱲᱤ ᱠᱚ ᱞᱟᱦᱟ ᱛᱮᱱᱟᱜ ᱫᱤᱱ ᱨᱮᱱᱟᱜ ᱪᱩᱲᱤ ᱠᱚ ᱢᱟᱞᱟ ᱠᱚ ᱛᱚᱲᱟ ᱠᱚ ᱟᱨᱚ ᱡᱟᱦᱟᱸ ᱠᱚ ᱠᱩᱲᱤ ᱠᱚᱠᱚ ᱦᱚᱨᱚᱜᱟ ᱥᱮ ᱠᱚᱲᱟ ᱠᱚᱣᱟᱜ ᱦᱚᱸ ᱥᱚᱱᱟ ᱨᱮᱱᱟᱜ ᱡᱤᱱᱤᱥ ᱚᱱᱟ ᱴᱩᱠᱩᱡ ᱨᱮ ᱛᱟᱦᱮᱸ ᱞᱮᱱᱟ ᱥᱚᱸᱜᱮ ᱥᱚᱸᱜᱮᱛᱮ ᱢᱤᱫᱴᱮᱱ ᱢᱩᱨᱛᱤ ᱛᱟᱦᱮᱸ ᱞᱮᱱᱟ ᱟᱹᱰᱤ ᱢᱟᱨᱮ ᱫᱤᱱ ᱨᱮᱱᱟᱜ ᱜᱮ ᱧᱮᱞᱚᱜ ᱠᱟᱱ ᱛᱟᱦᱮᱱᱟ ᱛᱚ ᱥᱚᱸᱜᱮ ᱥᱚᱝ ᱯᱩᱞᱤᱥ ᱠᱚᱞᱮ ᱠᱷᱚᱵᱚᱨᱟᱫ ᱠᱚᱣᱟ ᱵᱚᱞᱮ ᱡᱮ ᱱᱚᱝᱠᱟᱼᱱᱚᱝᱠᱟ ᱞᱮ ᱧᱟᱢ ᱠᱮᱫᱟ ᱛᱚ ᱯᱩᱞᱤᱥ ᱠᱚ ᱦᱮᱡᱱᱟ ᱥᱚᱨᱠᱟᱨ ᱤᱫᱤᱠᱮᱫᱟ ᱠᱚ ᱢᱩᱨᱛᱤ ᱛᱮᱫ ᱟᱨ ᱚᱱᱟ ᱛᱤᱱᱟᱹᱜ ᱥᱚᱢᱯᱚᱛᱛᱤ ᱢᱟᱱᱮ ᱚᱱᱟ ᱴᱩᱠᱩᱡ ᱨᱮ ᱡᱟᱦᱟᱸ ᱛᱤᱱᱟᱹᱜ ᱥᱚᱱᱟ ᱛᱟᱦᱮᱸ ᱞᱮᱱᱟ ᱚᱱᱟᱨᱮᱱᱟᱜ ᱴᱮᱱ ᱯᱟᱨᱥᱮᱱ ᱟᱞᱮ ᱠᱚ ᱫᱚᱦᱚ ᱦᱚᱴᱚᱣᱟᱫ ᱞᱮᱭᱟ ᱡᱮᱦᱮᱛᱩ ᱟᱞᱮ ᱞᱮ ᱧᱟᱢ ᱠᱟᱫᱟ ᱟᱞᱮᱭᱟᱜ ᱵᱟᱲᱜᱮ ᱨᱮ ᱚᱱᱟ ᱠᱷᱟᱹᱛᱤᱨ ᱟᱞᱮ ᱠᱚ ᱫᱚᱦᱚᱴᱚᱣᱟᱜ ᱞᱮᱠᱷᱟᱱ ᱵᱟᱹᱠᱤ ᱵᱟᱫᱽ ᱫᱚ ᱡᱟᱦᱟᱸ ᱢᱩᱨᱛᱤ ᱠᱚᱫᱚ ᱛᱟᱦᱮᱸ ᱞᱮᱱᱟ ᱥᱮ ᱟᱹᱰᱤ ᱱᱟᱯᱟᱭ ᱡᱤᱱᱤᱥ ᱡᱟᱦᱟᱸ ᱡᱤᱱᱤᱥ ᱠᱚ ᱵᱟᱝ ᱧᱮᱧᱟᱢᱚᱜᱼᱟ ᱚᱱᱟ ᱠᱚᱫᱚ ᱢᱤᱭᱩᱡᱤᱭᱟᱢ ᱞᱟᱹᱜᱤᱫ ᱠᱚ ᱤᱫᱤᱠᱮᱫᱟ ᱡᱟᱦᱟᱸ ᱴᱮᱱ ᱯᱟᱨᱥᱮᱱ ᱛᱟᱦᱮᱸ ᱞᱮᱱᱟ ᱚᱱᱟ ᱫᱚ ᱟᱞᱮ ᱟᱞᱮᱭᱟᱜ ᱚᱲᱟᱜ ᱠᱟᱹᱢᱤ ᱠᱤᱪᱷᱩᱼᱠᱤᱪᱷᱩ ᱟᱥᱨᱚᱢ ᱨᱮᱞᱮ ᱮᱢ ᱠᱮᱫᱟ ᱥᱮ ᱠᱟᱹᱴᱤᱡ ᱜᱤᱫᱽᱨᱟᱹ ᱞᱟᱹᱜᱤᱜ ᱡᱚᱢ ᱞᱟᱹᱜᱤᱫ ᱢᱤᱫᱴᱮᱱ ᱵᱷᱳᱡᱽ ᱦᱚᱸᱞᱮ ᱟᱭᱳᱡᱚᱱ ᱞᱮᱫᱟ ᱡᱚᱢ ᱪᱚ ᱠᱮᱫ ᱠᱚᱣᱟᱞᱮ ᱚᱱᱠᱟ ᱠᱟᱛᱮᱫ ᱜᱮ ᱟᱨ ᱠᱤᱪᱷᱩ ᱴᱟᱠᱟ ᱫᱚ ᱱᱤᱛ ᱦᱚᱸ ᱢᱮᱱᱟᱜ ᱜᱮᱭᱟ ᱟᱨ ᱡᱟᱦᱟᱸᱭ ᱨᱮᱸᱜᱮᱡ ᱦᱚᱲ ᱠᱚ ᱢᱮᱱᱟᱜ ᱠᱚᱣᱟ ᱩᱱᱠᱩᱣᱟᱜ ᱥᱟᱦᱟᱡᱽᱡᱳ ᱞᱟᱹᱜᱤᱫ ᱞᱮ ᱫᱚᱦᱚᱣ ᱠᱟᱫᱟ